ᱥᱟᱱᱛᱟᱲ ᱜᱟᱛᱟᱜᱨᱮᱱ ᱟᱭᱢᱟ ᱠᱚᱲᱟᱜᱮ ᱡᱟᱦᱟᱸᱭ ᱫᱚ ᱱᱚᱣᱟ ᱜᱮᱢ ᱪᱮᱛᱟᱱᱛᱮ ᱟᱭᱟᱜ ᱢᱟᱹᱱ ᱪᱮᱛᱟᱱ ᱥᱮᱫᱮ ᱨᱟᱠᱟᱵ ᱫᱟᱲᱮ ᱟᱠᱟᱫᱟ ᱛᱟᱭᱟᱭ ᱡᱮᱭᱥᱮᱠᱤ ᱟᱫᱚᱢ ᱠᱚᱲᱟ ᱟᱫᱚᱢ ᱠᱷᱮᱞᱚᱰᱤᱭᱟᱹ ᱠᱚ ᱡᱟᱦᱟᱸᱭ ᱫᱚ ᱱᱮᱥᱱᱟᱞ ᱨᱮᱦᱚᱸ ᱠᱚ ᱜᱟᱛᱮᱜ ᱠᱟᱱᱟ ᱡᱟᱦᱟᱸᱭ ᱫᱚ ᱠᱞᱟᱵᱽ ᱞᱮᱵᱮᱞ ᱥᱮ ᱟᱛᱳ ᱥᱯᱳᱨᱴᱥ ᱠᱚ ᱥᱮ ᱜᱟᱛᱮ ᱜᱟᱛᱮᱛᱮ ᱢᱚᱡᱽ ᱜᱟᱛᱮ ᱠᱷᱟᱹᱛᱤᱨᱛᱮ ᱩᱱᱤᱫᱚ ᱦᱚᱭᱛᱚ ᱪᱮᱛᱟᱱ ᱥᱮᱫ ᱥᱯᱳᱨᱴ ᱞᱮᱵᱮᱞ ᱱᱚᱝᱠᱟᱜᱮ ᱵᱟᱛᱨᱟᱣ ᱜᱟᱛᱮ ᱠᱷᱟᱹᱛᱤᱨᱛᱮ ᱥᱮ ᱱᱚᱝᱠᱟᱜᱮ ᱪᱟᱢᱯᱤᱭᱟᱱ ᱠᱟᱱᱟᱭ ᱥᱮ ᱱᱚᱝᱠᱟᱜᱮ ᱢᱚᱡᱽᱮ ᱜᱟᱛᱮ ᱟᱠᱟᱱᱟ ᱡᱤᱛᱟᱹᱣ ᱟᱠᱟᱱᱟᱭ ᱛᱚ ᱱᱚᱝᱠᱟ ᱡᱤᱛᱟᱹᱣ ᱪᱟᱞᱟᱣᱛᱮ ᱟᱡ ᱠᱤᱱᱛᱩ ᱢᱤᱫᱴᱮᱱ ᱢᱚᱡᱽ ᱡᱟᱜᱟᱨᱮ ᱪᱟᱞᱟᱣ ᱟᱠᱟᱱᱟᱭ ᱛᱚ ᱱᱚᱝᱠᱟᱜᱮ ᱢᱟᱹᱱ ᱪᱮᱛᱟᱱᱥᱮᱫ ᱥᱟᱹᱨᱤᱭᱟᱜ ᱚᱨᱥᱚᱝᱮ ᱫᱚᱦᱚ ᱟᱠᱟᱫ ᱛᱟᱭᱟ